ᱦᱮᱸ ᱡᱚᱦᱟᱨ ᱜᱮ ᱦᱮᱸ ᱦᱮᱸ ᱦᱮᱸ ᱦᱮᱸ ᱤᱧᱜᱮ ᱨᱯᱞᱟᱞᱤᱧ ᱞᱟᱹᱭᱫᱟ ᱦᱮᱸ ᱦᱮᱸ ᱪᱟᱞᱟᱜ ᱠᱟᱱ ᱜᱮᱭᱟ ᱱᱟᱯᱟᱭ ᱜᱮ ᱟᱫᱚ ᱟᱞᱮ ᱟᱛᱳ ᱨᱮᱜᱮ ᱦᱟᱸᱜ ᱚᱝᱜᱚᱱᱣᱟᱲᱤ ᱢᱮᱱᱟᱜᱼᱟ ᱟᱫᱚ ᱩᱱᱠᱩ ᱡᱟᱦᱟᱸᱭ ᱮᱠᱫᱚᱢ ᱪᱟᱨ ᱯᱟᱸᱪ ᱵᱚᱪᱷᱚᱨ ᱠᱚ ᱦᱩᱭᱟᱠᱟᱱ ᱥᱮ ᱢᱚᱴᱟᱢᱩᱴᱤ ᱥᱟᱱᱟᱢ ᱜᱤᱫᱽᱨᱟᱹ ᱜᱮ ᱚᱝᱜᱚᱱᱚᱣᱟᱲᱤ ᱛᱮᱠᱚ ᱤᱫᱤ ᱠᱚᱣᱟ ᱟᱨ ᱚᱸᱰᱮ ᱠᱷᱚᱱ ᱡᱟᱦᱟᱸᱛᱤᱱᱟᱹᱜ ᱜᱮ ᱱᱩᱠᱩ ᱫᱤᱫᱤᱢᱩᱱᱤ ᱛᱟᱠᱚ ᱡᱟᱦᱟᱸᱛᱤᱱᱟᱹᱜ ᱪᱷᱚᱲᱟ ᱢᱟᱫᱽᱫᱷᱚᱢ ᱛᱮᱠᱚ ᱥᱮᱬᱟᱣᱟᱠᱚ ᱠᱟᱱ ᱩᱱᱠᱩ ᱚᱸᱰᱮ ᱪᱮᱢᱮᱫ ᱠᱟᱛᱮ ᱜᱮ ᱟᱫᱚ ᱢᱚᱴᱟᱢᱩᱴᱤ ᱯᱨᱟᱭᱢᱟᱨᱤ ᱤᱥᱠᱩᱞ ᱨᱮᱞᱮ ᱵᱷᱩᱨᱛᱤ ᱠᱚᱣᱟ ᱦᱮᱸ ᱦᱮᱸ ᱦᱮᱸ ᱚᱝᱠᱟ ᱦᱚᱸ ᱢᱮᱱᱟᱜ ᱠᱚᱜᱮᱭᱟ ᱱᱚᱸᱰᱮ ᱢᱚᱴᱟᱢᱩᱴᱤ ᱱᱮᱥ ᱪᱟᱞᱟᱣᱮᱱ ᱵᱚᱪᱷᱚᱨ ᱦᱚᱸ ᱢᱚᱴᱟᱢᱩᱴᱤ

ᱟᱪᱪᱷᱟ ᱦᱮᱸ ᱦᱮᱸ ᱟᱪᱪᱷᱟ ᱟᱪᱪᱷᱟ ᱴᱷᱤᱠ ᱴᱷᱤᱠ ᱴᱷᱤᱠ ᱡᱟᱭᱦᱳᱠ ᱱᱚᱣᱟ ᱫᱚ ᱵᱟᱲᱟᱭ ᱵᱟᱝ ᱛᱟᱦᱮᱸ ᱠᱟᱱᱟ ᱟᱫᱚ ᱴᱷᱤᱠᱜᱮᱭᱟ ᱱᱚᱣᱟ ᱠᱚ ᱦᱟᱸᱜ ᱜᱤᱫᱽᱨᱟᱹ ᱠᱩᱧ ᱞᱟᱹᱭᱟᱠᱚᱣᱟ ᱦᱮᱸ ᱟᱨ ᱟᱨ ᱱᱚᱣᱟ ᱤᱫᱤᱠᱟᱛᱮ ᱥᱟᱱᱟᱢ ᱟᱛᱳᱨᱮᱱ ᱩᱱᱠᱩ ᱜᱟᱨᱡᱮᱱ ᱠᱚᱦᱚᱧ ᱞᱟᱹᱭᱟᱠᱚᱣᱟ ᱟᱨ ᱱᱚᱣᱟ ᱤᱫᱤᱠᱟᱛᱮ ᱟᱞᱮ ᱥᱟᱱᱟᱢ ᱠᱚ ᱜᱟᱞᱢᱟᱨᱟᱣ ᱠᱟᱛᱮ ᱱᱚᱣᱟᱠᱚᱧ ᱟᱞᱮ ᱞᱟᱹᱭ ᱯᱟᱥᱱᱟᱣᱟᱠᱚᱣᱟ ᱦᱮᱸ ᱦᱮᱸ ᱡᱚᱦᱟᱨᱜᱮ ᱡᱚᱦᱟᱨᱜᱮ